ᱟᱞᱮ ᱱᱚᱣᱟ ᱴᱚᱴᱷᱟᱨᱮ ᱢᱤᱫᱴᱮᱱ ᱤᱛᱩᱱ ᱟᱥᱲᱟ ᱢᱮᱱᱟᱜᱼᱟ ᱡᱟᱦᱟᱸ ᱨᱮᱫᱚ ᱜᱤᱫᱽᱨᱟᱹ ᱠᱚᱫᱚ ᱡᱟᱹᱛᱤᱭᱟᱹᱨᱤ ᱵᱤᱱᱤᱰ ᱫᱩᱲᱩᱵ ᱞᱟᱹᱜᱤᱫ ᱠᱚ ᱡᱚᱯᱲᱟᱣ ᱠᱚᱣᱟ ᱤᱫᱤ ᱠᱚᱜᱮᱭᱟ ᱠᱚ ᱮᱴᱟᱜ ᱴᱚᱴᱷᱟᱨᱮ ᱟᱭᱢᱟ ᱞᱮᱠᱟᱱ ᱥᱤᱨᱯᱟᱹ ᱠᱚ ᱦᱟᱢᱮᱴ ᱟᱠᱟᱫᱟ ᱱᱚᱰᱮ ᱠᱷᱚᱱ ᱦᱚᱸᱠᱚ ᱪᱟᱞᱟᱜ ᱜᱮᱭᱟ ᱟᱭᱢᱟ ᱜᱤᱫᱽᱨᱟᱹ ᱠᱚᱜᱮ ᱡᱟᱹᱛᱤᱭᱟᱨᱤ ᱵᱤᱱᱤᱰ ᱮᱢ ᱞᱟᱹᱜᱤᱫ ᱛᱮ ᱮᱛᱚᱦᱚᱵ ᱱᱚᱣᱟ ᱮᱛᱦᱚᱵ ᱥᱮᱪᱮᱫ ᱵᱤᱫᱽᱫᱟᱹᱜᱟᱲᱨᱮ ᱟᱭᱢᱟ ᱢᱟᱪᱮᱫ ᱜᱮ ᱢᱮᱱᱟᱜ ᱠᱚᱣᱟ ᱡᱟᱦᱟᱸᱭ ᱡᱟᱹᱛᱤᱭᱟᱹᱨᱤ ᱵᱤᱱᱤᱰ ᱦᱩᱭᱩᱜ ᱞᱟᱹᱜᱤᱫ ᱛᱮ ᱜᱤᱫᱽᱨᱟᱹ ᱠᱚᱠᱚ ᱥᱮᱪᱮᱫ ᱠᱚ ᱮᱢᱟᱣ ᱠᱚᱣᱟ ᱡᱟᱦᱟᱸ ᱠᱷᱟᱹᱛᱤᱨ ᱥᱤᱨᱯᱟᱹ ᱠᱚ ᱟᱹᱜᱩ ᱫᱟᱲᱮᱜ ᱮᱴᱟᱜ ᱴᱚᱴᱷᱟ ᱠᱷᱚᱱ ᱟᱭᱢᱟ ᱮᱛᱚᱦᱚᱵ ᱥᱮᱪᱮᱫ ᱵᱤᱫᱽᱫᱟᱹᱜᱟᱲ ᱨᱮᱱᱟᱜ ᱧᱩᱛᱩᱢ ᱦᱚᱸ ᱞᱟᱦᱟᱜᱼᱟ ᱟᱹᱰᱤ ᱢᱟᱨᱟᱝ ᱚᱱᱟᱜᱮ ᱜᱤᱫᱽᱨᱟᱹ